ᱟᱞᱮ ᱚᱲᱟᱜ ᱨᱮ ᱯᱨᱳᱜᱨᱟᱢ ᱢᱮᱱᱟᱜᱼᱟ ᱟᱨ ᱤᱧ ᱠᱮ ᱩᱱᱟᱹᱜ ᱜᱟᱱ ᱡᱚᱢ ᱧᱩᱣᱟᱜ ᱚᱰᱟᱨ ᱦᱟᱛᱟᱣ ᱦᱩᱭᱟᱹᱧᱟᱹ ᱟᱞᱮ ᱚᱲᱟᱜ ᱨᱮ ᱤᱧ ᱫᱟᱹᱭᱟᱜ ᱵᱟᱯᱞᱟ ᱢᱮᱱᱟᱜᱼᱟ ᱤᱧᱨᱮᱱ ᱟᱭᱢᱟ ᱜᱟᱛᱮ ᱠᱚ ᱦᱤᱡᱩᱜᱼᱟ ᱦᱟᱯᱮ ᱢᱟᱲᱟᱝ ᱨᱮ ᱨᱮᱥᱴᱩᱨᱮᱱᱴ ᱥᱮᱱ ᱞᱮᱱᱜᱮ ᱟᱨ ᱱᱚᱣᱟ ᱥᱩᱨ ᱠᱚᱨᱮᱢᱟ ᱟᱭᱢᱟ ᱨᱮᱥᱴᱩᱨᱮᱱᱴ ᱢᱮᱱᱟᱜᱼᱟ ᱦᱟᱯᱮ ᱮᱥᱤᱥᱴ ᱨᱮᱥᱴᱩᱨᱮᱱᱴ ᱥᱮᱱ ᱞᱮᱱᱜᱮ ᱟᱨ ᱚᱸᱰᱮ ᱠᱷᱚᱱ ᱨᱚᱥᱜᱩᱞᱞᱟ ᱠᱚ ᱞᱟᱹᱰᱩ ᱠᱚ ᱨᱚᱥ ᱢᱟᱞᱟᱭ ᱠᱚ ᱡᱷᱤᱞᱯᱤ ᱠᱚ ᱟᱨ ᱥᱤᱜᱟᱹᱲᱟ ᱟᱞᱩ ᱪᱚᱯ ᱟᱨ ᱪᱟᱣᱢᱤᱱ ᱠᱚᱨᱮᱱᱟᱜ ᱚᱰᱟᱨᱤᱧ ᱮᱢ ᱦᱚᱴᱚᱣᱟᱠᱟᱜᱼᱟ ᱦᱮᱸ ᱦᱮᱞᱳ ᱤᱧ ᱠᱤᱪᱷᱩ ᱦᱮᱲᱮᱢ ᱡᱚᱢᱟᱜ ᱟᱨ ᱢᱚᱥᱞᱟ ᱡᱚᱢᱟᱜ ᱡᱮᱞᱮᱠᱟ ᱨᱚᱥ ᱜᱩᱞᱞᱟ ᱠᱚ ᱞᱟᱹᱰᱩ ᱠᱚ ᱟᱹᱞᱩ ᱪᱚᱯ ᱟᱨ ᱥᱤᱸᱜᱟᱹᱲᱟ ᱟᱨ ᱪᱟᱹᱣᱢᱤᱱ ᱨᱮᱭᱟᱜ ᱚᱰᱟᱨᱤᱧ ᱠᱷᱚᱡᱽ ᱠᱟᱱᱟ ᱟᱨ ᱟᱞᱮ ᱚᱲᱟᱜ ᱨᱮ ᱯᱨᱳᱜᱨᱟᱢ ᱢᱮᱱᱟᱜᱼᱟ ᱱᱟᱜ ᱯᱚᱸᱪᱤᱥ ᱛᱟᱹᱨᱤᱠᱷ ᱚᱱᱟ ᱠᱷᱟᱹᱛᱤᱨ ᱱᱤᱭᱟᱹ ᱦᱤᱞᱳᱜ ᱥᱮᱛᱟᱜ ᱵᱮᱲᱟ ᱥᱮᱴᱮᱨ ᱦᱚᱴᱚ ᱠᱟᱜ ᱯᱮ ᱱᱟᱜ ᱥᱮᱴᱮᱨ ᱦᱚᱴᱚ ᱠᱟᱜ ᱯᱮ ᱟᱨ ᱠᱤᱪᱷᱩ ᱯᱮᱢᱮᱱᱴ ᱫᱚ ᱱᱤᱛᱳᱜ ᱜᱤᱧ ᱯᱮᱢᱮᱱᱴ ᱠᱟᱜ ᱠᱟᱱᱟ ᱟᱨ ᱡᱟᱦᱟᱸᱱᱟᱜ ᱵᱟᱹᱠᱤ ᱯᱮᱢᱮᱱᱴ ᱛᱟᱦᱮᱱᱟ ᱚᱱᱟ ᱫᱚ ᱱᱟᱜ ᱚᱱᱟ ᱡᱚᱢᱟᱜ ᱥᱮ ᱚᱰᱟᱨ ᱥᱮᱴᱮᱨ ᱛᱟᱭᱚᱢ ᱜᱮ ᱱᱟᱜ ᱯᱮᱢᱮᱱᱴ ᱠᱟᱜᱼᱟᱹᱧ ᱟᱨ ᱞᱚᱜᱚᱱᱛᱮ ᱞᱚᱜᱚᱱ ᱱᱚᱣᱟ ᱚᱰᱟᱨ ᱟᱬᱜᱟ ᱫᱷᱟᱨᱟ ᱨᱮᱜᱮ ᱥᱮᱴᱮᱨ ᱞᱮᱱᱠᱷᱟᱱ ᱵᱟᱹᱜᱤᱜᱼᱟ ᱪᱮᱫᱟᱜ ᱥᱮ ᱵᱟᱭ ᱥᱮᱴᱮᱨ ᱞᱮᱱ ᱠᱷᱟᱱ ᱟᱨ ᱡᱩᱫᱤ ᱵᱤᱞᱚᱢᱛᱮ ᱥᱮᱴᱮᱨ ᱞᱮᱱᱠᱷᱟᱱ ᱯᱮᱲᱟ ᱦᱚᱲ ᱠᱚ ᱪᱮᱫ ᱠᱚ ᱡᱚᱢᱞᱮ ᱮᱢᱟᱠᱚᱣᱟ ᱚᱱᱟ ᱠᱷᱟᱹᱛᱤᱨ ᱛᱮ ᱟᱹᱰᱤ ᱟᱬᱜᱟᱛ ᱨᱮᱜᱮ ᱱᱚᱣᱟ ᱫᱚ ᱥᱮᱴᱮᱨ ᱞᱮᱱᱠᱷᱟᱱ ᱵᱷᱟᱜᱤᱜᱼᱟ